ᱦᱮᱸ ᱦᱮᱞᱳ ᱦᱮᱸ ᱦᱮᱸ ᱜᱚᱢᱠᱮ ᱡᱚᱦᱟᱨᱜᱮ ᱟᱨ ᱴᱷᱤᱠ ᱜᱮᱭᱟ ᱢᱟ ᱢᱮᱱᱵᱤᱱ ᱯᱩᱥᱴᱟᱹᱣ ᱥᱟᱺᱦᱤᱡ ᱵᱟᱝ ᱟᱸᱡᱚᱢ ᱞᱮᱱᱟ ᱪᱮᱫ ᱵᱟᱵᱚᱛ ᱵᱤᱱ ᱢᱮᱱᱮᱫ ᱛᱟᱦᱮᱸᱜᱼᱟ ᱴᱷᱤᱠᱟ ᱚᱱᱟᱢᱟ ᱞᱟᱹᱠᱛᱤ ᱠᱟᱱ ᱜᱮᱭᱟ ᱡᱟᱦᱟᱱᱟᱜ ᱯᱨᱳᱜᱨᱟᱢ ᱚᱨᱜᱟᱱᱟᱭᱤᱡᱚᱜᱼᱟ ᱚᱻ ᱚᱱᱟ ᱤᱫᱤ ᱠᱟᱛᱮᱫ ᱢᱟ ᱢᱟᱲᱟᱝ ᱥᱤᱠᱤᱭᱩᱨᱤᱴᱤᱭᱟᱜ ᱢᱟᱹᱱᱤ ᱦᱚᱸ ᱡᱚᱢᱟᱜ ᱜᱮᱭᱟ ᱟᱨ ᱵᱟᱝᱠᱷᱟᱱ ᱚᱱᱟ ᱨᱮᱱᱟᱜ ᱠᱮᱴᱮᱡ ᱢᱤᱫᱴᱮᱱ ᱴᱷᱟᱹᱣᱠᱟᱹ ᱵᱟᱝ ᱵᱩᱡᱷᱟᱹᱜᱼᱟ ᱴᱷᱤᱠᱟ ᱟᱨ ᱡᱟᱦᱟᱸ ᱧᱮᱞᱚᱜᱚᱜᱼᱟ ᱯᱚᱨᱤᱥᱛᱷᱤᱛᱤ ᱡᱟᱦᱟᱱᱟᱜ ᱡᱩᱫᱤ ᱠᱟᱨᱚᱱ ᱵᱚᱥᱚᱛᱚ ᱡᱩᱫᱤ ᱯᱨᱳᱜᱨᱟᱢ ᱠᱮᱱᱥᱮᱞᱚᱜᱼᱟ ᱟᱨ ᱚᱱᱟ ᱠᱟᱨᱚᱱ ᱧᱮᱞ ᱦᱩᱭᱩᱜᱼᱟ ᱚᱱᱟ ᱯᱚᱨᱤᱥᱛᱷᱤᱛᱤ ᱪᱮᱫ ᱤᱫᱤ ᱠᱟᱛᱮᱫ ᱦᱩᱭᱮᱱᱟ ᱥᱚᱢᱚᱥᱥᱟ ᱧᱮᱞᱚᱜᱼᱟ ᱟᱨ ᱚᱱᱟ ᱞᱮᱠᱟᱛᱮᱜᱮ ᱚᱱᱟ ᱫᱚ ᱱᱟᱦᱟᱸᱜ ᱛᱩᱞᱟᱹ ᱯᱟᱹᱭᱞᱟᱹ ᱠᱟᱛᱮᱫ ᱵᱤᱪᱟᱹᱨ ᱟᱪᱟᱨ ᱠᱟᱛᱮᱫ ᱧᱮᱞᱚᱜᱼᱟ ᱟᱨ ᱛᱤᱱᱟᱹᱜ ᱚᱱᱟ ᱨᱤᱯᱷᱟᱱᱰ ᱜᱟᱱᱚᱜᱼᱟ ᱟᱨ ᱵᱟᱝ ᱜᱟᱱᱚᱜᱼᱟ ᱩᱱᱵᱮᱲᱟᱜᱮ ᱱᱟᱦᱟᱸᱜ ᱱᱚᱣᱟ ᱫᱚ ᱴᱷᱟᱹᱣᱠᱟᱹ ᱜᱚᱴᱟ ᱫᱚ ᱜᱟᱱᱚᱜᱚᱜᱼᱟ ᱟᱨ ᱟᱨ ᱪᱮᱫ ᱞᱮᱠᱟ ᱴᱷᱤᱠ ᱥᱤᱠᱤᱭᱩᱨᱤᱴᱤ ᱢᱟᱹᱱᱤ ᱫᱚ ᱢᱚᱴᱟ ᱢᱩᱴᱤ ᱮᱫ ᱚᱱᱟ ᱯᱨᱳᱜᱨᱟᱢ ᱨᱮᱱᱟᱜ ᱡᱟᱦᱟᱱᱟᱜ ᱴᱮᱱ ᱯᱟᱨᱥᱮᱱᱴ ᱫᱚ ᱦᱟᱛᱟᱣ ᱞᱮᱜᱽ ᱠᱟᱱᱟ ᱟᱨ ᱚᱱᱟᱜᱮ ᱦᱟᱛᱟᱜᱚᱜ ᱠᱟᱱᱟ ᱟᱨ ᱦᱳᱭ ᱟᱨ ᱚᱱᱟ ᱡᱚᱢᱟ ᱠᱟᱛᱮᱫ ᱮᱱᱟᱝᱜᱮ ᱢᱤᱫᱴᱟᱝ ᱴᱷᱟᱹᱣᱠᱟᱹᱜᱼᱟ ᱥᱟᱹᱨᱤᱜᱮ ᱦᱮᱸ ᱟᱹᱵᱤᱱ ᱚᱱᱟᱨᱮ ᱢᱚᱦᱚᱛᱵᱤᱱ ᱮᱢᱟᱜ ᱠᱟᱱᱟ ᱡᱮᱵᱤᱱ ᱟᱹᱵᱤᱱᱵᱤᱱ ᱠᱚᱨᱟᱣ ᱜᱮᱭᱟ ᱢᱮᱱᱛᱮ ᱟᱞᱮ ᱯᱟᱦᱴᱟ ᱥᱮᱫ ᱠᱷᱚᱱ ᱢᱤᱫᱴᱟᱝ ᱯᱟᱹᱛᱭᱟᱹᱣ ᱢᱤᱫᱴᱟᱝ ᱠᱮᱴᱮᱡ ᱛᱟᱦᱮᱱᱟ ᱦᱮᱸ ᱟᱨ ᱚᱱᱟᱜᱮ ᱡᱚᱛᱷᱟᱛᱚᱜᱼᱟ ᱱᱤᱛᱳᱝᱢᱟ ᱱᱟᱦᱟᱸᱜ ᱱᱚᱜᱼᱚᱭ ᱦᱚᱭᱞᱟᱝ ᱛᱮ ᱞᱟᱝ ᱨᱚᱯᱚᱲ ᱠᱟᱱᱟ ᱟᱫᱚ ᱡᱩᱫᱤ ᱥᱟᱢᱟᱝ ᱫᱟᱯᱨᱟᱢ ᱨᱚᱯᱚᱲᱟ ᱫᱩᱲᱩᱵ ᱢᱤᱫ ᱠᱟᱛᱮᱫ ᱫᱚ ᱚᱱᱟ ᱫᱚ ᱡᱚᱛᱷᱟᱛ ᱥᱟᱺᱦᱤᱡ ᱠᱟᱛᱷᱟ ᱠᱚ ᱵᱩᱜᱤ ᱵᱟᱹᱲᱤᱡ ᱨᱟᱭ ᱛᱩᱞᱟᱹ ᱯᱟᱹᱭᱞᱟᱹ ᱠᱟᱛᱮᱫ ᱱᱚᱣᱟ ᱞᱟᱝ ᱨᱚᱯᱚᱲ ᱫᱟᱲᱮᱭᱟᱜᱼᱟ ᱟᱨ ᱚᱱᱟᱜᱮ ᱡᱚᱛᱷᱟᱛ ᱵᱩᱡᱷᱟᱹᱜᱼᱟ ᱟᱨ ᱨᱟᱹᱥᱠᱟᱹ ᱦᱚᱸ ᱵᱩᱡᱷᱟᱹᱜᱼᱟ ᱟᱨ ᱯᱷᱩᱨᱛᱤ ᱦᱚᱸ ᱢᱤᱫᱴᱟᱝ ᱛᱟᱦᱮᱱᱟ ᱢᱤᱫᱴᱟᱝ ᱫᱟᱱᱟᱝ ᱠᱷᱚᱱ ᱨᱚᱯᱚᱲ ᱫᱚ ᱩᱱᱟᱹᱜ ᱡᱚᱛᱷᱟᱛ ᱫᱚ ᱵᱟᱝ ᱵᱩᱡᱷᱟᱹᱜᱼᱟ ᱴᱷᱤᱠᱟ ᱛᱚᱵᱮ ᱦᱳᱭ ᱛᱮᱦᱮᱧᱟᱜ ᱠᱟᱛᱷᱟ ᱫᱚ ᱱᱚᱰᱮ ᱜᱮᱞᱟᱝ ᱛᱷᱩᱠᱟᱹᱢ ᱠᱮᱜᱼᱟ ᱢᱟᱛᱚᱵᱮ ᱠᱷᱟᱱ ᱡᱚᱦᱟᱨ